ᱦᱮᱸ ᱚᱞᱪᱤᱠᱤ ᱵᱷᱟᱥᱟ ᱫᱚ ᱟᱹᱰᱤᱴᱟᱜ ᱜᱤᱧ ᱠᱩᱥᱤᱭᱟᱜᱼᱟ ᱪᱮᱫᱟᱜ ᱪᱚᱪᱤᱠᱤ ᱫᱚ ᱦᱩᱭᱩᱜ ᱠᱟᱱᱟ ᱱᱤᱡᱮᱨᱟᱜ ᱡᱟᱱᱟᱢ ᱟᱲᱟᱝ ᱪᱮᱫᱟᱜ ᱥᱮ ᱱᱤᱡᱮᱨᱟᱜ ᱟᱭᱳ ᱟᱲᱟᱝ ᱜᱮ ᱞᱟᱹᱭ ᱜᱟᱱᱚᱜᱼᱟ ᱟᱨ ᱚᱱᱟ ᱵᱷᱟᱥᱟ ᱫᱚ ᱵᱟᱢ ᱥᱮᱪᱮᱫ ᱞᱮᱱᱠᱷᱟᱱ ᱫᱚ ᱠᱚᱱᱳ ᱢᱩᱞᱞᱚ ᱵᱟᱝ ᱛᱟᱦᱮᱸ ᱞᱮᱱ ᱛᱟᱢᱟ ᱚᱱᱟ ᱛᱤᱧ ᱞᱟᱹᱭᱟ ᱚᱞᱪᱤᱠᱤ ᱵᱷᱟᱥᱟ ᱫᱚ ᱥᱮᱪᱮᱫ ᱫᱚ ᱡᱩᱨᱩᱲ ᱞᱟᱹᱠᱛᱤ ᱠᱟᱱᱟ ᱪᱮᱫᱟᱜ ᱥᱮ ᱯᱚᱱᱰᱤᱛ ᱨᱚᱜᱷᱩᱱᱟᱛᱷ ᱢᱩᱨᱢᱩ ᱡᱮᱢᱚᱱᱮ ᱞᱟᱹᱭ ᱠᱟᱫᱟ ᱟᱵᱚᱨᱮᱱ ᱚᱞ ᱮᱢ ᱟᱫ ᱞᱮᱨᱮ ᱨᱚᱲ ᱮᱢ ᱟᱫ ᱞᱮᱨᱮ ᱫᱷᱚᱨᱚᱢ ᱮᱢ ᱟᱫ ᱞᱮᱨᱮ ᱟᱢᱦᱚᱸᱢ ᱟᱫᱚᱜ ᱱᱚᱣᱟ ᱠᱟᱛᱷᱟ ᱫᱚ ᱮᱠᱫᱚᱢ ᱥᱟᱹᱨᱤ ᱚᱞᱪᱤᱠᱤ ᱵᱷᱟᱥᱟ ᱫᱚ ᱳᱵᱤᱭᱮᱥᱞᱤ ᱟᱵᱚᱣᱟᱜ ᱥᱮᱬᱟ ᱩᱤᱛ ᱠᱟᱱᱟ ᱪᱮᱫᱟᱜ ᱥᱮ ᱟᱵᱚᱣᱟᱜ ᱡᱟᱹᱛᱤ ᱨᱮᱱᱟᱜ ᱟᱲᱟᱝ ᱚᱱᱟᱜᱮ ᱚᱞᱪᱤᱠᱤ ᱤᱧᱟᱹᱜ ᱢᱮᱱ ᱛᱮᱫᱚ ᱱᱤᱭᱟᱹᱜᱮ